ᱦᱮᱞᱳ ᱨᱚᱧᱡᱤᱛ ᱦᱳᱴᱮᱞᱮᱢ ᱞᱟᱹᱭᱮᱜᱼᱟ ᱥᱮ ᱠᱮᱹᱠ ᱢᱮᱱᱟᱜᱼᱟ ᱠᱤ ᱢᱮᱭᱟᱝ ᱦᱩᱱᱟᱹᱝ ᱤᱧᱤᱡᱽ ᱜᱤᱫᱽᱨᱟᱹ ᱦᱟᱸᱜ ᱵᱟᱨᱛᱷ ᱰᱮ ᱢᱮᱱᱟᱜᱼᱟ ᱠᱮᱹᱠ ᱵᱷᱮᱡᱟ ᱦᱟᱹᱧ ᱢᱮ ᱟᱨ ᱚᱱᱟ ᱥᱟᱞᱟᱜ ᱛᱮ ᱪᱤᱱᱤ ᱞᱟᱹᱰᱩ ᱟᱨ ᱦᱮᱲᱮᱢ ᱞᱟᱹᱰᱩ ᱠᱚ ᱢᱤᱫ ᱥᱟᱭ ᱜᱟᱱ ᱵᱷᱮᱡᱟ ᱦᱟᱹᱧ ᱢᱮ ᱟᱨ ᱡᱟᱦᱟᱸ ᱛᱤᱱᱟᱹᱜ ᱜᱮ ᱵᱤᱞ ᱠᱚ ᱦᱩᱭᱩᱜᱼᱟ ᱚᱱᱟ ᱫᱚ ᱚᱱᱟ ᱥᱟᱞᱟᱜ ᱜᱮ ᱵᱷᱮᱡᱟ ᱛᱚᱨᱟ ᱠᱟᱜ ᱢᱮ ᱟᱨ ᱥᱟᱢᱟᱱ ᱥᱮᱴᱮᱨ ᱞᱮᱱᱠᱷᱟᱱ ᱵᱤᱞ ᱠᱚ ᱧᱮᱞ ᱠᱟᱛᱮ ᱯᱷᱳᱱ ᱯᱮ ᱭᱟ ᱜᱩᱜᱩᱞ ᱯᱮ ᱛᱤᱧ ᱯᱮᱢᱮᱱᱴ ᱠᱟᱜᱼᱟ